ᱟᱞᱮ ᱟᱹᱛᱩ ᱵᱟᱦᱟ ᱮᱱᱮᱡᱽ ᱨᱮ ᱟᱞᱮᱜᱮ ᱱᱟᱭᱠᱮ ᱠᱟᱱᱟᱞᱮ ᱟᱫᱚ ᱟᱞᱮ ᱚᱲᱟᱜ ᱠᱷᱚᱱᱟᱜ ᱜᱮ ᱮᱱᱮᱡᱽ ᱮᱱᱮᱡᱽ ᱛᱮᱞᱮ ᱪᱟᱞᱟᱣᱮᱱᱟ ᱡᱟᱦᱮᱨᱛᱮ ᱤᱱᱟᱹ ᱯᱚᱨᱮᱛᱮ ᱡᱟᱦᱮᱨ ᱨᱮᱦᱚᱸᱞᱮ ᱮᱱᱮᱡᱽ ᱠᱮᱜᱼᱟ ᱯᱮ ᱫᱷᱟᱣ ᱮᱱᱮᱡᱽ ᱠᱟᱛᱮᱫ ᱤᱱᱟᱹ ᱯᱚᱨᱮ ᱟᱨᱦᱚᱸᱞᱮ ᱮᱱᱮᱡᱽ ᱠᱮᱜᱼᱟ ᱮᱱᱮᱡᱽ ᱵᱷᱟᱜᱟᱣ ᱠᱟᱛᱮᱫᱞᱮ ᱦᱮᱡᱽ ᱮᱱᱟᱞᱮ ᱚᱲᱟᱜ ᱚᱲᱟᱜ ᱠᱷᱚᱱ ᱦᱮᱡᱽ ᱠᱟᱛᱮᱫ ᱥᱮᱛᱟᱜ ᱨᱮᱢᱟ ᱟᱞᱛᱟ ᱯᱟᱹᱲᱞᱟᱹᱠ ᱥᱟᱹᱲᱤᱛᱮ ᱱᱟᱭᱠᱮᱞᱮ ᱥᱮᱴᱮᱨ ᱦᱚᱴᱚ ᱠᱟᱫᱮᱭᱟ ᱟᱹᱰᱤᱞᱮ ᱨᱟᱹᱥᱠᱟᱹᱭᱮᱱᱟ ᱟᱹᱰᱤ ᱨᱟᱹᱥᱠᱟᱹ ᱛᱮᱞᱮ ᱥᱮᱴᱮᱨ ᱦᱚᱴᱚ ᱠᱟᱫᱮᱭᱟ ᱤᱱᱟᱹ ᱯᱚᱨᱮ ᱫᱚ ᱟᱹᱭᱩᱵᱽ ᱡᱚᱠᱷᱚᱱ ᱛᱟᱨᱟᱥᱤᱧ ᱞᱮ ᱥᱮᱱ ᱮᱱᱟ ᱥᱟᱡᱟᱣ ᱥᱟᱯᱲᱟᱣ ᱵᱟᱲᱟ ᱠᱟᱛᱮᱫ ᱢᱤᱫᱜᱮ ᱥᱟᱹᱲᱤ ᱵᱟᱸᱫᱮ ᱠᱟᱛᱮᱫ ᱤᱱᱟᱹᱯᱚᱨᱮ ᱢᱤᱫᱜᱮ ᱥᱟᱹᱲᱤ ᱵᱟᱸᱫᱮ ᱠᱟᱛᱮᱫ ᱡᱚᱛᱚ ᱦᱚᱲᱞᱮ ᱪᱟᱞᱟᱣᱮᱱᱟ ᱤᱱᱟᱹᱯᱚᱨᱮ ᱡᱚᱛᱚ ᱦᱚᱲ ᱦᱮᱡᱽ ᱥᱟᱢᱴᱟᱣ ᱠᱟᱛᱮᱫ ᱵᱟᱦᱟ ᱠᱚᱞᱮ ᱟᱛᱟᱝ ᱠᱮᱜᱼᱟ ᱵᱟᱦᱟ ᱠᱚ ᱟᱛᱟᱝ ᱵᱟᱲᱟ ᱠᱟᱛᱮᱫ ᱡᱚᱛᱚ ᱦᱚᱲ ᱛᱷᱟᱨᱮ ᱛᱷᱟᱨᱞᱮ ᱞᱟᱹᱭᱤᱱᱮᱱᱟ ᱤᱱᱟᱹᱯᱚᱨᱮ ᱵᱟᱦᱟ ᱮᱱᱮᱡᱽ ᱞᱮ ᱨᱮᱞᱟᱣᱮᱱᱟ ᱵᱟᱦᱟ ᱮᱱᱮᱡᱽ ᱥᱚᱢᱚᱭ ᱱᱩᱱᱟᱹᱜ ᱨᱟᱹᱥᱠᱟᱹ ᱡᱚᱛᱚ ᱦᱚᱲ ᱡᱮᱼᱡᱷᱟᱨ ᱡᱟᱦᱟᱸ ᱛᱤᱱᱟᱹᱜ ᱡᱟᱱᱟ ᱪᱤᱱᱦᱟᱹᱯ ᱠᱚ ᱡᱚᱛᱚ ᱠᱚ ᱦᱮᱡᱽ ᱞᱮᱱᱟ ᱡᱚᱛᱚ ᱦᱚᱲ ᱢᱤᱫ ᱥᱟᱶᱛᱮ ᱢᱟᱨᱮ ᱜᱟᱛᱮ ᱠᱚᱠᱚ ᱛᱟᱦᱮᱸᱠᱟᱱᱟ ᱩᱱᱠᱩ ᱠᱚᱦᱚᱸᱞᱮ ᱦᱮᱡᱽ ᱧᱟᱯᱟᱢᱮᱱᱟ ᱡᱚᱛᱚ ᱦᱚᱲ ᱢᱤᱫ ᱫᱷᱟᱣ ᱛᱮᱞᱮ ᱮᱱᱮᱡᱽ ᱠᱮᱜᱼᱟ ᱞᱮ ᱥᱮᱨᱮᱧ ᱠᱮᱜᱼᱟ ᱞᱮ ᱨᱟᱹᱥᱠᱟᱹ ᱟᱹᱰᱤᱞᱮ ᱨᱟᱹᱥᱠᱟᱹ ᱠᱮᱜᱼᱟ ᱚᱱᱟ ᱥᱟᱶᱛᱮ ᱩᱱ ᱟᱫᱷᱮᱱ ᱜᱟᱛᱮ ᱠᱚᱫᱚ ᱤᱭᱩᱴᱩᱵᱽ ᱠᱚᱨᱮ ᱦᱚᱸᱠᱚ ᱟᱲᱟᱜ ᱠᱮᱜᱼᱟ ᱵᱷᱤᱰᱭᱳ ᱠᱚ ᱤᱭᱩᱴᱩᱵᱽ ᱴᱩᱭᱴᱟᱨ ᱯᱷᱮᱥᱵᱩᱠ ᱚᱱᱟ ᱠᱚᱨᱮ ᱤᱱᱥᱴᱟᱜᱨᱟᱢ ᱠᱚᱨᱮ ᱦᱚᱸᱠᱚ ᱟᱲᱟᱜ ᱠᱮᱜᱼᱟ ᱚᱸᱰᱮ ᱦᱚᱸ ᱡᱟᱦᱟᱸᱭ ᱟᱫᱷᱮᱱ ᱜᱟᱛᱮ ᱵᱟᱠᱚ ᱦᱮᱡᱽ ᱫᱟᱲᱮᱭᱟᱫᱟ ᱩᱱᱠᱩ ᱦᱚᱸ ᱟᱹᱰᱤ ᱱᱟᱯᱟᱭ ᱱᱟᱯᱟᱭ ᱠᱚ ᱠᱚᱢᱮᱱᱴᱥ ᱠᱮᱜᱼᱟ ᱟᱨ ᱞᱟᱭᱤᱠ ᱠᱮᱜᱼᱟ ᱠᱚ ᱚᱱᱟ ᱥᱟᱶᱛᱮ ᱥᱮᱭᱟᱨ ᱦᱚᱸᱠᱚ ᱥᱮᱭᱟᱨ ᱠᱮᱜᱼᱟ ᱟᱨ ᱟᱞᱮᱦᱚᱸ ᱟᱹᱰᱤᱞᱮ ᱨᱟᱹᱥᱠᱟᱹᱭᱮᱱᱟ ᱡᱮ ᱟᱞᱮᱭᱟᱜ ᱵᱷᱤᱰᱭᱳ ᱧᱮᱞᱛᱮ ᱟᱨ ᱡᱟᱦᱟᱸᱭ ᱟᱞᱮᱨᱮᱱ ᱜᱟᱛᱮ ᱠᱚ ᱵᱟᱠᱚ ᱦᱮᱡᱽ ᱫᱟᱲᱮᱭᱟᱫᱼᱟ ᱩᱱᱠᱩ ᱠᱚᱦᱚᱸ ᱠᱟᱺᱪ ᱠᱚ ᱨᱟᱹᱥᱠᱟᱹ ᱧᱚᱜᱼᱮᱱᱟ ᱥᱟᱶᱛᱮ ᱟᱹᱰᱤ ᱨᱟᱹᱥᱠᱟᱹᱞᱮ ᱵᱩᱡᱷᱟᱹᱣ ᱠᱮᱜᱼᱟ ᱡᱮ ᱟᱫᱷᱮᱱ ᱜᱟᱛᱮ ᱥᱟᱞᱟᱜ ᱞᱮ ᱧᱟᱯᱟᱢᱮᱱᱟ ᱟᱨ ᱩᱱᱟᱹᱜ ᱞᱮ ᱮᱱᱮᱡᱽ ᱠᱮᱜᱼᱟ ᱦᱮᱡ ᱮᱱᱟᱞᱮ ᱥᱮᱱᱮᱱᱟᱞᱮ ᱩᱱᱤ ᱨᱟᱹᱥᱠᱟᱹ ᱞᱮ ᱵᱩᱡᱷᱟᱹᱣ ᱠᱮᱜᱼᱟ ᱮᱱᱮᱡᱽ ᱮᱱᱮᱡᱽ ᱛᱮᱜᱮᱞᱮ ᱥᱮᱱᱮᱱᱟ ᱮᱱᱮᱡᱽ ᱮᱱᱮᱡᱽ ᱛᱮᱜᱮ ᱞᱮ ᱦᱮᱡᱽ ᱮᱱᱟ ᱤᱱᱟᱹ ᱛᱟᱭᱚᱢ ᱟᱠᱷᱲᱟ ᱨᱮᱞᱮ ᱮᱱᱮᱡᱽ ᱠᱮᱜᱼᱟ ᱵᱟᱦᱟ ᱨᱮᱱᱟᱜ ᱜᱮ ᱟᱠᱷᱲᱟ ᱨᱮ ᱯᱮ ᱫᱷᱟᱣᱞᱮ ᱟᱹᱪᱩᱨᱮᱱᱟ ᱩᱱᱤᱡᱽ ᱨᱟᱹᱥᱠᱟᱹ ᱩᱱᱤᱡᱽ ᱨᱟᱹᱥᱠᱟᱹᱭᱮᱱᱟᱞᱮ ᱟᱨ ᱚᱱᱟᱞᱮ ᱢᱩᱪᱟᱹᱫᱽ ᱮᱱᱟ ᱟᱫᱚ ᱚᱸᱰᱮᱜᱮ ᱪᱟᱵᱟᱭᱮᱱᱟ